ᱚᱞ ᱚᱠᱛᱚ ᱩᱫᱽᱜᱟᱹᱣ ᱟᱨ ᱢᱚᱱᱮ ᱩᱨᱤᱡ ᱛᱟᱸᱦᱮᱱ ᱞᱟᱹᱜᱤᱫ ᱤᱧ ᱫᱚ ᱚᱱᱟᱨᱮ ᱡᱟᱸᱦᱟ ᱡᱟᱸᱦᱟ ᱵᱟᱨᱮᱛᱤᱧ ᱚᱞ ᱮᱫᱟ ᱚᱱᱟ ᱨᱮᱜᱮ ᱚᱱᱟ ᱪᱮᱛᱟᱱ ᱨᱮᱜᱮ ᱢᱤᱫᱴᱮᱡ ᱪᱤᱱᱛᱟᱹ ᱵᱷᱟᱵᱱᱟ ᱚᱱᱟ ᱨᱮᱜᱤᱧ ᱫᱚᱦᱚᱭᱟ ᱚᱱᱟ ᱫᱚᱦᱚ ᱞᱮᱠᱷᱟᱱ ᱢᱚᱱ ᱫᱚ ᱵᱟᱝ ᱦᱟᱱᱛᱮ ᱱᱟᱛᱮᱜᱼᱟ ᱢᱚᱱ ᱫᱚ ᱚᱱᱟ ᱪᱮᱛᱟᱱ ᱨᱮᱜᱮ ᱪᱤᱱᱛᱟᱹ ᱛᱟᱦᱮᱸᱱᱟ ᱦᱮᱸ ᱤᱧ ᱫᱚ ᱰᱟᱭᱨᱤ ᱫᱚ ᱫᱤᱱᱟᱹᱢ ᱦᱤᱞᱳᱜ ᱜᱤᱧ ᱚᱞᱟ ᱟᱨ ᱡᱟᱸᱦᱟ ᱯᱟᱹᱨᱥᱤ ᱛᱤᱧ ᱚᱱᱟ ᱫᱚ ᱟᱵᱚ ᱥᱟᱱᱛᱟᱞ ᱯᱟᱹᱨᱥᱤ ᱛᱮᱜᱮ ᱚᱱᱟ ᱫᱩᱧ ᱚᱞ ᱮᱫ ᱛᱟᱸᱦᱮᱱᱟ